ᱯᱷᱩᱴᱵᱚᱞ ᱠᱷᱮᱞᱳᱰ ᱫᱚ ᱟᱹᱰᱤ ᱱᱟᱯᱟᱭ ᱜᱮᱭᱟ ᱪᱮᱫᱟᱜ ᱥᱮ ᱚᱱᱟ ᱠᱷᱮᱞ ᱛᱟᱞᱟ ᱛᱮᱫᱚ ᱟᱵᱚ ᱦᱚᱭ ᱡᱤᱣᱤ ᱦᱟᱥᱟ ᱦᱚᱲᱢᱚ ᱱᱟᱭᱛᱮ ᱱᱟᱯᱟᱭ ᱛᱮ ᱛᱟᱦᱮᱱ ᱢᱟ ᱟᱨ ᱚᱱᱟ ᱠᱷᱮᱞ ᱟᱯᱟᱭ ᱛᱮᱜᱮ ᱠᱷᱮᱞ ᱦᱚᱸ ᱜᱟᱱᱚᱜᱼᱟ ᱟᱨ ᱯᱷᱩᱴᱵᱚᱞ ᱨᱮᱱᱟᱜ ᱧᱩᱛᱩᱢᱟᱱ ᱠᱷᱮᱞᱳᱰᱤᱭᱟᱹ ᱠᱚᱣᱟᱜ ᱧᱩᱛᱩᱢ ᱫᱚ ᱦᱩᱭᱩᱜ ᱠᱟᱱᱟ ᱞᱤᱭᱚᱱᱟᱱ ᱢᱮᱥᱤ ᱠᱨᱤᱥᱴᱚᱱᱳ ᱨᱳᱱᱟᱞᱰᱳ ᱟᱨ ᱱᱮᱭᱢᱟᱨ